ᱢᱮᱱᱠᱷᱟᱱ ᱟᱞᱮ ᱴᱷᱮᱡ ᱫᱚ ᱥᱤᱠᱠᱷᱟ ᱵᱮᱵᱚᱥᱛᱷᱟ ᱫᱚ ᱱᱤᱭᱟᱹ ᱠᱚᱫᱚ ᱞᱟᱹᱴᱩ ᱤᱥᱠᱩᱞ ᱫᱚ ᱥᱟᱱᱛᱤᱱᱤᱠᱮᱛᱚᱱ ᱵᱳᱞᱯᱩᱨ ᱥᱟᱱᱛᱤᱱᱮᱛᱚᱱ ᱜᱮ ᱟᱞᱮᱭᱟᱜ ᱫᱚ ᱚᱱᱟ ᱥᱟᱶ ᱥᱟᱶᱛᱮ ᱵᱳᱞᱯᱩᱨ ᱠᱚᱞᱮᱡᱽ ᱦᱚᱸ ᱢᱮᱱᱟᱜ ᱜᱮᱭᱟ ᱮᱵᱚᱝ ᱮᱢᱱᱤ ᱤᱝᱞᱤᱥ ᱢᱮᱰᱤᱭᱟᱢ ᱠᱚᱸᱦᱚ ᱢᱮᱱᱟᱜ ᱜᱮᱭᱟ ᱚᱱᱟ ᱠᱚᱫᱚ ᱵᱮ ᱥᱚᱨᱠᱟᱨᱤ ᱠᱟᱱᱟ ᱚᱱᱟ ᱠᱚᱨᱮ ᱜᱮ ᱟᱞᱮ ᱥᱮᱫ ᱨᱮᱱ ᱜᱤᱫᱽᱨᱟᱹ ᱠᱚ ᱚᱸᱰᱮ ᱠᱚ ᱪᱟᱞᱟᱜ ᱦᱤᱡᱩᱜᱼᱟ ᱥᱮ ᱚᱸᱰᱮ ᱟᱞᱮ ᱚᱲᱟᱜ ᱨᱮᱱ ᱜᱤᱫᱽᱨᱟᱹ ᱦᱚᱸ ᱚᱸᱰᱮ ᱠᱚ ᱯᱟᱲᱦᱟᱜ ᱠᱟᱱᱟ ᱵᱳᱞᱯᱩᱨ ᱠᱚᱞᱮᱡᱽ ᱨᱮᱜᱮ ᱤᱭᱩᱱᱤᱵᱷᱟᱨᱥᱤᱴᱤ ᱨᱮ ᱚᱸᱰᱮ ᱢᱳᱴᱟᱢᱩᱴᱤ ᱠᱷᱩᱵ ᱵᱷᱟᱜᱮ ᱜᱮ ᱥᱩᱫᱩ ᱱᱚᱣᱟ ᱠᱚᱨᱮᱜ ᱜᱮ ᱵᱤᱥᱥᱚ ᱵᱷᱟᱨᱚᱛᱤ ᱨᱮᱱ ᱦᱚᱲ ᱦᱤᱡᱩᱜ ᱨᱮᱱᱟᱜ ᱠᱚ ᱪᱮᱫ ᱮᱫᱟ ᱟᱨᱚ ᱚᱱᱱᱚ ᱚᱱᱱᱚ ᱡᱟᱭᱜᱟ ᱠᱷᱚᱱ ᱠᱚ ᱦᱤᱡᱩᱜ ᱠᱟᱱᱟ ᱟᱹᱰᱤ ᱥᱟᱺᱜᱤᱧ ᱥᱟᱺᱜᱤᱧ ᱨᱮᱱ ᱜᱤᱫᱽᱨᱟᱹ ᱚᱱᱰᱮ ᱯᱟᱲᱦᱟᱜ ᱠᱚ ᱦᱤᱡᱩᱜ ᱠᱟᱱᱟ ᱚᱸᱰᱮ ᱜᱮ ᱥᱟᱱᱟᱢ ᱨᱚᱠᱚᱢ ᱥᱤᱠᱠᱷᱟ ᱦᱩᱭᱩᱜ ᱠᱟᱱᱟ ᱱᱟᱪ ᱜᱟᱱ ᱮᱱᱮᱡ ᱥᱮᱨᱮᱧ ᱥᱟᱱᱟᱢ ᱨᱚᱠᱚᱢᱟᱜ ᱵᱤᱥᱥᱚ ᱵᱷᱟᱨᱚᱛᱤᱨᱮ ᱡᱟᱸᱦᱟᱱᱟᱜ ᱵᱟᱝ ᱥᱤᱠᱠᱷᱟ ᱞᱟᱹᱜᱤᱫ ᱛᱮ ᱥᱟᱱᱟᱢ ᱨᱚᱠᱚᱢ ᱵᱮᱵᱚᱥᱛᱷᱟ ᱢᱮᱱᱟᱜᱼᱟ ᱟᱫᱚ ᱠᱮᱣ ᱫᱚ ᱠᱚᱞᱮᱡᱽ ᱨᱮᱦᱚᱸ ᱠᱚ ᱯᱟᱲᱦᱟᱜ ᱠᱟᱱᱟ ᱚᱸᱰᱮ ᱠᱷᱚᱱᱜᱮ ᱜᱨᱮᱡᱩᱭᱮᱥᱚᱱ ᱠᱚ ᱠᱚᱨᱟᱣᱫᱟ ᱤᱱᱵᱷᱟᱨᱥᱤᱴᱤ ᱫᱚ ᱥᱟᱱᱟᱢ ᱠᱷᱚᱱᱜᱮ ᱥᱩᱨ ᱦᱚᱞᱮ ᱥᱩᱨ ᱜᱮᱭᱟ ᱱᱚᱰᱮ ᱠᱷᱚᱱ ᱫᱚ ᱟᱨ ᱚᱸᱰᱮ ᱦᱚᱸ ᱪᱟᱱᱥ ᱧᱟᱢ ᱛᱚ ᱢᱩᱥᱠᱤᱞ ᱠᱟᱱᱟ ᱛᱚ ᱪᱟᱱᱥ ᱡᱟᱦᱟᱸᱭ ᱜᱮᱠᱚ ᱧᱟᱢ ᱫᱟ ᱩᱱᱠᱩᱫᱚ ᱵᱤᱥᱥᱚ ᱵᱷᱟᱨᱚᱛᱤ ᱟᱱᱰᱟᱨ ᱨᱮᱠᱚ ᱛᱟᱦᱮᱱ ᱠᱟᱱᱟ ᱯᱟᱲᱦᱟᱣ ᱫᱟ ᱚᱸᱰᱮ ᱠᱷᱚᱱ ᱜᱮᱠᱚ ᱰᱤᱜᱽᱨᱤ ᱠᱚ ᱦᱟᱛᱟᱣ ᱫᱟ ᱚᱸᱰᱮ ᱠᱷᱚᱱ ᱜᱮ ᱪᱟᱹᱠᱨᱤ ᱵᱟᱹᱠᱨᱤ ᱟᱠᱚᱣᱟᱜ ᱚᱸᱰᱮ ᱠᱷᱚᱱ ᱜᱮᱠᱚ ᱧᱟᱢ ᱫᱟ